ᱤᱧᱤᱧ ᱢᱚᱱᱮᱭᱟ ᱢᱤᱰᱤᱭᱟ ᱫᱚ ᱟᱹᱰᱤ ᱵᱮᱥ ᱜᱮᱭᱟ ᱠᱚ ᱡᱮ ᱜᱚᱴᱟ ᱫᱤᱥᱚᱢ ᱨᱮᱱᱟᱜ ᱥᱮ ᱟᱵᱚ ᱵᱷᱟᱨᱚᱛ ᱫᱤᱥᱚᱢ ᱨᱮᱱᱟᱜ ᱤᱭᱟᱹ ᱠᱷᱚᱵᱚᱨ ᱠᱚ ᱠᱚ ᱥᱮᱴᱮᱨᱟ ᱡᱚᱛᱚ ᱦᱚᱲ ᱴᱷᱮᱱ ᱫᱤᱥᱚᱢ ᱡᱟᱠᱟᱛ ᱦᱚᱲ ᱴᱷᱮᱱ ᱠᱚ ᱥᱮᱴᱮᱨᱟ ᱢᱟᱱᱮ ᱢᱮᱱᱠᱷᱟᱱ ᱢᱤᱰᱤᱭᱟ ᱠᱚᱦᱚᱸ ᱥᱟᱱᱛᱟᱲᱤ ᱵᱷᱟᱥᱟ ᱛᱮᱫᱚ ᱵᱟᱠᱚ ᱦᱤᱱᱫᱤ ᱵᱷᱟᱥᱟ ᱛᱮ ᱚᱞ ᱛᱟᱦᱮᱱᱟ ᱢᱮᱱᱠᱷᱟᱱ ᱤᱧ ᱚᱱᱟᱧ ᱚᱱᱟᱜᱮᱧ ᱤᱭᱟᱹᱜ ᱠᱟᱱᱟ ᱡᱮ ᱢᱤᱰᱤᱭᱟ ᱡᱟᱦᱟᱸ ᱞᱮᱠᱟ ᱢᱮᱱᱟᱜ ᱠᱚᱣᱟ ᱦᱤᱱᱫᱤ ᱵᱷᱟᱥᱟᱛᱮ ᱨᱤᱯᱳᱴᱝ ᱟᱠᱚ ᱦᱤᱱᱫᱤ ᱵᱷᱟᱥᱟ ᱛᱮᱠᱚ ᱤᱭᱟᱹᱭᱟᱠᱚ ᱠᱷᱚᱵᱚᱨ ᱠᱚ ᱥᱮᱴᱮᱨᱟ ᱟᱨ ᱵᱟᱝᱞᱟ ᱛᱮᱦᱚᱸ ᱠᱚ ᱯᱨᱚᱪᱟᱨᱟ ᱥᱚᱦᱚᱨ ᱥᱮᱴᱮᱨᱟ ᱚᱱᱠᱟᱜᱮ ᱚᱱᱟ ᱫᱚ ᱫᱤᱠᱩ ᱠᱚ ᱮᱴᱟᱜ ᱡᱟᱹᱛᱚ ᱠᱚᱠᱚ ᱤᱭᱟᱹ ᱠᱷᱚᱵᱚᱨ ᱠᱚ ᱧᱟᱢᱮᱜᱼᱟ ᱫᱤᱥᱚᱢ ᱨᱮ ᱩᱱᱠᱩ ᱦᱚᱲᱜᱮ ᱢᱮᱱᱠᱷᱟᱱ ᱟᱵᱚ ᱦᱚᱸ ᱥᱟᱱᱛᱟᱲ ᱦᱚᱲ ᱠᱚ ᱢᱟ ᱵᱟᱵᱚᱱ ᱧᱟᱢᱮᱜᱼᱟ ᱥᱟᱱᱛᱟᱲ ᱠᱚ ᱵᱟᱠᱚ ᱵᱩᱡᱷᱟᱹᱣᱮᱜᱼᱟ ᱠᱷᱚᱵᱚᱨ ᱠᱚ ᱧᱮᱞ ᱧᱟᱢ ᱨᱮᱦᱚᱸ ᱦᱟᱲᱟᱢᱼᱵᱩᱲᱦᱤ ᱟᱵᱚ ᱨᱮᱱ ᱦᱟᱲᱟᱢᱼᱵᱩᱲᱦᱤ ᱠᱚ ᱵᱟᱠᱚ ᱴᱷᱤᱠᱟᱹ ᱫᱟᱲᱮᱭᱟᱜ ᱠᱟᱱᱟ ᱚᱱᱟᱜᱮ ᱤᱧ ᱤᱧᱟᱹᱜ ᱟᱨᱫᱟᱥ ᱫᱚ ᱡᱮ ᱥᱟᱱᱛᱟᱲ ᱦᱚᱸ ᱢᱤᱰᱤᱭᱟ ᱠᱚ ᱤᱭᱟᱹᱭᱢᱟ ᱥᱮᱪᱮᱫ ᱢᱟᱠᱚ ᱥᱟᱱᱛᱟᱲ ᱛᱮᱦᱚᱸ ᱢᱟᱱᱮ ᱨᱤᱯᱳᱴᱤᱝ ᱢᱟᱠᱚ ᱠᱷᱚᱵᱚᱨ ᱫᱮᱥᱼᱵᱤᱫᱮᱥ ᱨᱮᱱᱟᱜ ᱠᱷᱚᱵᱚᱨ ᱥᱟᱱᱛᱟᱲ ᱛᱮᱠᱚ ᱞᱟᱹᱭ ᱫᱟᱲᱮᱭᱟᱜᱢᱟ ᱡᱟᱛᱮ ᱟᱵᱚ ᱟᱹᱛᱩ ᱨᱮᱱ ᱡᱮ ᱟᱵᱚ ᱥᱟᱱᱛᱟᱲ ᱨᱮᱱ ᱦᱟᱲᱟᱢ ᱵᱩᱲᱦᱤ ᱠᱚ ᱦᱟᱯᱲᱟᱢ ᱠᱚ ᱥᱟᱱᱛᱟᱲ ᱦᱚᱲ ᱠᱚ ᱦᱚᱸ ᱩᱱᱠᱩ ᱡᱚᱛᱚ ᱠᱚ ᱴᱷᱤᱠᱟᱹ ᱫᱟᱲᱮᱭᱟᱜᱢᱟ ᱫᱮᱥᱼᱵᱤᱫᱮᱥ ᱨᱮᱱᱟᱜ ᱠᱷᱚᱵᱚᱨ ᱠᱚ ᱧᱟᱢ ᱫᱟᱲᱮᱭᱟᱜᱢᱟ ᱡᱚᱛᱚᱣᱟᱜ ᱠᱚ ᱵᱟᱰᱟᱭ ᱫᱟᱲᱮᱭᱟᱜᱢᱟ ᱫᱮᱥᱼᱵᱤᱫᱮᱥ ᱨᱮ ᱪᱮᱫ ᱦᱩᱭᱩᱜ ᱠᱟᱱᱟ ᱪᱮᱫ ᱵᱟᱝ ᱚᱱᱟ ᱚᱱᱟᱜᱮ ᱠᱷᱟᱱ ᱚᱱᱟ ᱚᱱᱟ ᱤᱭᱟᱹ ᱠᱟᱛᱮᱫ ᱜᱮ ᱤᱧᱦᱚᱸ ᱢᱟᱱᱮ ᱥᱟᱱᱛᱟᱲ ᱨᱤᱯᱳᱴᱤᱝ ᱥᱟᱱᱛᱟᱲ ᱠᱷᱚᱵᱚᱨ ᱥᱟᱱᱛᱟᱲᱛᱮ ᱠᱷᱚᱵᱚᱨ ᱯᱟᱥᱱᱟᱣ ᱟᱹᱛᱩ ᱟᱹᱛᱩ ᱚᱲᱟᱜ ᱚᱲᱟᱜ ᱟᱹᱛᱩ ᱟᱹᱛᱩ ᱫᱤᱥᱚᱢ ᱦᱚᱲ ᱟᱵᱚ ᱫᱤᱥᱚᱢ ᱦᱚᱲ ᱨᱮ ᱜᱚᱴᱟ ᱫᱤᱥᱚᱢ ᱦᱚᱲ ᱨᱮᱱ ᱥᱟᱱᱛᱟᱲ ᱠᱚ ᱜᱚᱴᱟ ᱤᱭᱟᱹ ᱟᱹᱫᱤᱵᱟᱹᱥᱤ ᱠᱚ ᱟᱵᱚ ᱡᱚᱛᱚ ᱦᱚᱲ ᱠᱚ ᱴᱷᱤᱠᱟᱹ ᱫᱟᱲᱮᱭᱟᱜᱢᱟ ᱤᱧᱦᱚᱸ ᱚᱱᱟᱧ ᱩᱭᱦᱟᱹᱨᱮᱜᱼᱟ ᱚᱱᱟᱧ ᱟᱨᱫᱟᱥᱚᱜ ᱠᱟᱱᱟ ᱡᱮ ᱟᱵᱚ ᱦᱚᱸ ᱥᱟᱱᱛᱟᱲ ᱛᱮᱦᱚᱸ ᱨᱤᱯᱳᱴᱤᱝ ᱫᱚᱨᱠᱟᱨ ᱥᱟᱱᱛᱟᱲ ᱢᱤᱰᱤᱭᱟ ᱛᱟᱦᱮᱸ ᱫᱚᱨᱠᱟᱨ ᱟᱵᱚ ᱫᱤᱥᱚᱢ ᱨᱮ ᱚᱱᱠᱟᱢᱟ ᱟᱵᱚ ᱫᱤᱥᱚᱢ ᱨᱮ ᱫᱚᱢᱮ ᱢᱤᱰᱤᱭᱟ ᱢᱮᱱᱟᱜ ᱠᱚᱣᱟ ᱟᱹᱰᱤ ᱜᱟᱱ ᱦᱚᱨᱮᱠ ᱨᱚᱠᱚᱢ ᱢᱤᱰᱤᱭᱟ ᱢᱮᱱᱟᱜ ᱠᱚᱣᱟ ᱟᱹᱰᱤ ᱜᱟᱱ ᱵᱷᱟᱥᱟᱛᱮ ᱢᱤᱰᱤᱭᱟ ᱢᱮᱱᱟᱜ ᱠᱚᱣᱟ ᱟᱹᱰᱤ ᱵᱷᱟᱥᱟ ᱟᱹᱰᱤᱜᱟᱱ ᱵᱷᱥᱟᱨᱮᱱ ᱠᱚ ᱨᱤᱯᱳᱴᱤᱝᱼᱟ ᱟᱹᱰᱤ ᱜᱟᱱ ᱵᱷᱟᱥᱟᱛᱮ ᱟᱹᱰᱤ ᱨᱚᱠᱚᱢ ᱠᱷᱚᱵᱚᱨ ᱠᱚ ᱞᱟᱹᱭ ᱟᱠᱚ ᱠᱟᱱᱟ ᱚᱱᱠᱟᱜᱮ ᱟᱯᱱᱟᱨ ᱵᱷᱟᱥᱟ ᱛᱮ ᱦᱚᱸ ᱟᱯᱱᱟᱨ ᱦᱚᱲ ᱚᱱᱠᱟᱱ ᱨᱤᱯᱳᱴᱤᱝ ᱥᱮ ᱢᱤᱰᱤᱭᱟ ᱫᱚ ᱛᱟᱦᱮᱱ ᱫᱚ ᱞᱟᱹᱠᱛᱤ ᱠᱟᱱᱟ ᱡᱟᱦᱟᱸᱛᱮ ᱟᱵᱚ ᱨᱮᱱ ᱦᱟᱲᱟᱢᱼᱵᱩᱲᱦᱤ ᱠᱚ ᱟᱵᱚ ᱨᱮᱱ ᱟᱵᱚ ᱥᱟᱱᱛᱟᱲ ᱥᱚᱢᱟᱡᱽ ᱨᱮᱱ ᱦᱚᱲ ᱠᱚᱦᱚᱸ ᱠᱚ ᱵᱟᱰᱟᱭ ᱫᱟᱲᱮᱭᱟᱜᱢᱟ ᱫᱤᱥᱚᱢ ᱨᱮ ᱪᱮᱫ ᱦᱩᱭᱩᱜ ᱠᱟᱱᱟ ᱪᱮᱫ ᱵᱟᱝ ᱥᱟᱱᱛᱟᱲ ᱛᱮᱦᱚᱸ ᱢᱤᱰᱤᱭᱟ ᱥᱟᱱᱛᱟᱲᱛᱮ ᱯᱮᱯᱟᱨ ᱪᱷᱯᱟᱜᱢᱟ ᱥᱟᱱᱛᱟᱲᱛᱮ ᱚᱞ ᱦᱩᱭᱩᱜᱢᱟ ᱥᱟᱱᱛᱟᱲ ᱛᱮᱦᱚᱸ ᱡᱚᱛᱚᱣᱟᱜ ᱡᱚᱛᱚ ᱪᱤᱠᱟᱹ ᱦᱩᱭᱩᱜᱢᱟ ᱚᱱᱟ ᱜᱮ ᱤᱧ ᱟᱥᱚᱜ ᱠᱟᱱᱟ ᱚᱱᱟᱜᱮᱧ ᱟᱨᱫᱟᱥᱚᱜ ᱠᱟᱱᱟᱧ ᱤᱱᱟᱹ ᱠᱷᱟᱱ ᱟᱹᱰᱤ ᱱᱟᱯᱭᱚᱜᱼᱟ ᱵᱟᱝᱠᱷᱟᱱ ᱟᱵᱚ ᱫᱚ ᱟᱵᱚ ᱟᱹᱫᱤᱵᱟᱹᱥᱤ ᱫᱚ ᱥᱟᱱᱛᱟᱲ ᱠᱚᱫᱚ ᱛᱟᱭᱚᱢ ᱨᱮᱜᱮ ᱵᱚᱱ ᱛᱟᱦᱮᱱᱟ ᱮᱴᱟᱜ ᱡᱟᱹᱛ ᱫᱤᱠᱩ ᱠᱚᱫᱚ ᱠᱚ ᱞᱟᱦᱟᱜ ᱟᱠᱚ ᱡᱚᱛᱚᱣᱟᱜ ᱠᱚ ᱴᱷᱤᱠᱟᱹ ᱧᱟᱢᱟ ᱟᱵᱚᱣᱟᱜ ᱟᱵᱚ ᱜᱮ ᱵᱟᱵᱚᱱ ᱧᱟᱢᱟ ᱵᱟᱵᱚᱱ ᱴᱷᱤᱠᱟᱹ ᱧᱟᱢᱟ ᱵᱟᱵᱚᱱ ᱤᱭᱟᱹᱭᱟ ᱟᱹᱠᱤᱞ ᱜᱮᱭᱟᱱ ᱠᱚᱢᱚᱜ ᱛᱟᱵᱚᱱᱟ ᱚᱱᱟᱛᱮ ᱤᱧᱤᱧ ᱢᱮᱱᱟᱜᱼᱟ ᱟᱵᱚ ᱥᱟᱱᱛᱟᱲ ᱨᱮᱱ ᱦᱚᱸ ᱢᱤᱰᱤᱭᱟ ᱠᱚ ᱛᱟᱦᱮᱱᱢᱟ ᱥᱟᱱᱛᱟᱲ ᱛᱮᱜᱮ ᱱᱤᱭᱩᱡᱽ ᱠᱚ ᱵᱮᱱᱟᱜ ᱤᱭᱟᱹ ᱢᱟ ᱠᱷᱚᱵᱚᱨ ᱠᱚ ᱯᱟᱥᱱᱟᱣᱢᱟ ᱡᱟᱛᱮ ᱟᱵᱚ ᱥᱟᱱᱛᱟᱲ ᱠᱚᱨᱮᱱ ᱦᱚᱸ ᱠᱷᱚᱵᱚᱨ ᱧᱟᱢ ᱠᱟᱛᱮᱫ ᱠᱚ ᱟᱹᱠᱤᱞ ᱜᱮᱭᱟᱱᱚᱜᱢᱟ ᱟᱨ ᱥᱚᱱᱛᱚᱨᱚᱜ ᱢᱟᱠᱚ ᱥᱟᱵᱫᱷᱟᱱᱚᱜ ᱢᱟᱠᱚ ᱟᱵᱚ ᱥᱟᱱᱛᱟᱲ ᱦᱚᱸ ᱡᱟᱦᱟᱱᱟᱜ ᱠᱚ ᱤᱭᱟᱹ ᱫᱟᱲᱮᱭᱟᱜᱢᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱦᱚᱸ ᱵᱤᱠᱟᱥ ᱦᱩᱭᱩᱜᱢᱟ ᱩᱛᱱᱟᱹᱣ ᱦᱩᱭᱩᱜᱢᱟ ᱪᱮᱛᱟᱱ ᱥᱮᱫ ᱟᱵᱚ ᱥᱟᱱᱛᱟᱲ ᱥᱚᱦᱚ ᱥᱟᱱᱛᱟᱲ ᱥᱚᱢᱟᱡᱽ ᱨᱮᱱ ᱥᱟᱱᱛᱟᱲ ᱦᱚᱲ ᱠᱚ ᱦᱚᱸ ᱵᱚᱱ ᱞᱟᱦᱟᱜ ᱢᱟᱵᱚᱱ ᱫᱤᱠᱩ ᱠᱚ ᱞᱮᱠᱟ ᱮᱴᱟᱜ ᱡᱚᱛᱚ ᱠᱚ ᱞᱮᱠᱟ ᱚᱱᱟᱜᱮ ᱤᱧᱟᱹᱜ ᱢᱮᱱ ᱚᱱᱟ ᱜᱮ ᱤᱧᱟᱹᱜ ᱟᱨᱫᱟᱥ